ᱦᱮᱞᱳ ᱤᱧ ᱴᱤᱠᱟᱹᱵᱤᱴᱟᱹ ᱠᱷᱚᱱᱤᱧ ᱨᱚᱲᱫᱟ ᱢᱮᱱᱫᱟᱹᱧ ᱟᱢᱫᱚᱢ ᱠᱳᱪ ᱠᱟᱱ ᱜᱮᱭᱟ ᱚ ᱪᱮᱫ ᱠᱚ ᱵᱚᱞᱮᱢ ᱠᱳᱪ ᱵᱟᱲᱟᱭᱮᱫ ᱠᱚᱣᱟ ᱟᱫᱚ ᱦᱚᱲ ᱜᱤᱫᱽᱨᱟᱹ ᱠᱚᱣᱟᱜ ᱫᱚ ᱪᱮᱫ ᱠᱚ ᱪᱮᱫ ᱠᱚ ᱠᱳᱪ ᱮᱢ ᱫᱚᱦᱚ ᱠᱟᱜᱼᱟ ᱟᱫᱚ ᱤᱧ ᱦᱚᱸᱧ ᱢᱮᱱᱫᱟ ᱯᱷᱩᱴᱵᱚᱞ ᱜᱟᱛᱮᱜ ᱨᱮ ᱤᱧᱦᱚᱸ ᱠᱳᱪᱤᱝ ᱤᱧ ᱥᱮᱱᱚᱜᱼᱟ ᱟᱢᱴᱷᱮᱡ ᱟᱫᱚ ᱪᱮᱫ ᱠᱚ ᱞᱟᱜᱟᱜᱼᱟ ᱟᱨ ᱠᱳᱪᱤᱝ ᱚᱜ ᱥᱚᱢᱚᱭ ᱪᱮᱫ ᱠᱚ ᱪᱮᱫ ᱠᱚ ᱰᱨᱮᱥ ᱞᱟᱜᱟᱜᱼᱟ ᱪᱮᱫ ᱠᱚ ᱪᱮᱫ ᱠᱚ ᱡᱤᱱᱤᱥ ᱞᱟᱜᱟᱜᱼᱟ

ᱟᱨᱤᱧ ᱢᱮᱱᱫᱟ ᱥᱚᱯᱛᱟᱨᱮ ᱫᱤᱱᱟᱹᱢ ᱦᱤᱞᱳᱜ ᱜᱮ ᱦᱩᱭᱩᱜᱼᱟ ᱥᱮ ᱥᱚᱯᱛᱟᱦᱚᱨᱮ ᱢᱤᱫ ᱫᱤᱱ ᱟᱫᱚ ᱠᱚᱪᱤᱝ ᱫᱚ ᱥᱮᱛᱟᱜ ᱵᱮᱞᱟ ᱦᱩᱭᱩᱜ ᱠᱟᱱᱟ ᱥᱮ ᱟᱹᱭᱩᱵ ᱵᱮᱞᱟ ᱥᱮ ᱛᱤᱠᱤᱱ ᱵᱮᱞᱟ

ᱟᱪᱪᱷᱟ ᱟᱪᱪᱷᱟ ᱴᱷᱤᱠ ᱜᱮᱭᱟ ᱛᱟᱦᱚᱞᱮ ᱱᱤᱭᱟᱹ ᱥᱚᱯᱛᱟᱦᱚ ᱠᱷᱚᱡ ᱜᱮ ᱡᱳᱜᱟᱡᱳᱜᱽ ᱤᱧ ᱫᱚᱦᱚᱭᱟ ᱟᱨ ᱧᱩᱛᱩᱢᱤᱧ ᱡᱚᱢᱟᱭ ᱛᱤᱧᱟᱹ ᱴᱷᱤᱠ ᱜᱮᱭᱟ ᱢᱟ ᱛᱟᱦᱚᱞᱮ